ᱟᱞᱮ ᱢᱤᱫ ᱫᱷᱟᱣ ᱥᱴᱮᱡᱽ ᱯᱨᱚᱜᱨᱟᱢ ᱞᱮ ᱮᱢ ᱞᱮᱫᱟ ᱛᱚ ᱚᱸᱰᱮ ᱟᱹᱰᱤ ᱩᱛᱟᱹᱨ ᱦᱚᱲ ᱠᱚ ᱦᱮᱡ ᱞᱮᱱᱟ ᱟᱨ ᱟᱞᱮ ᱡᱮᱴᱟᱞᱮ ᱰᱟᱱᱥ ᱞᱮᱫᱟ ᱞᱮ ᱮᱱᱮᱡ ᱞᱮᱱᱟ ᱟᱹᱰᱤ ᱡᱳᱨ ᱫᱚ ᱨᱟᱹᱥᱠᱟᱹ ᱵᱩᱡᱷᱟᱹᱣ ᱞᱮᱱᱟ ᱟᱨ ᱧᱮᱧᱮᱞ ᱫᱚᱨᱥᱚᱠ ᱦᱚᱲ ᱦᱚᱸ ᱧᱮᱧᱮᱞ ᱱᱟᱞ ᱦᱚᱲ ᱦᱚᱸᱠᱚ ᱟᱹᱰᱤᱛᱮᱫ ᱠᱚ ᱢᱚᱡᱽ ᱠᱚ ᱵᱩᱡᱷᱟᱹᱣ ᱠᱮᱫ ᱛᱟᱞᱮᱭᱟ ᱟᱨ ᱟᱹᱰᱤᱛᱮᱫ ᱠᱚ ᱠᱩᱥᱤᱭᱟᱱᱟ ᱟᱨ ᱟᱞᱮᱭᱟᱜ ᱮᱱᱮᱡ ᱧᱮᱞᱛᱮ ᱟᱹᱰᱤ ᱢᱚᱡᱽ ᱠᱚ ᱵᱩᱡᱷᱟᱹᱣ ᱠᱮᱫᱟ ᱥᱴᱮᱡᱽ ᱨᱮ ᱯᱨᱚᱛᱷᱚᱢ ᱵᱟᱨᱤᱧ ᱮᱱᱮᱡ ᱞᱮᱱᱛᱮ ᱤᱧᱦᱚᱸ ᱟᱹᱰᱤ ᱢᱚᱡᱽᱤᱧ ᱵᱩᱡᱷᱟᱹᱣ ᱠᱮᱫᱟ ᱟᱹᱰᱤ ᱛᱮᱫᱜᱤᱧ ᱠᱩᱥᱤᱭᱮᱱᱟ ᱟᱨ

ᱞᱮ ᱮᱱᱮᱡ ᱞᱮᱱᱛᱮ ᱯᱩᱨᱚᱥᱠᱟᱨ ᱠᱚ ᱮᱢᱟᱜ ᱞᱮᱭᱟ

ᱟᱞᱮ ᱡᱚᱛᱚ ᱦᱚᱲ ᱠᱚ ᱥᱟᱨᱦᱟᱣ ᱠᱮᱫ ᱞᱮᱭᱟ ᱡᱮ ᱟᱞᱮ ᱟᱹᱰᱤ ᱱᱟᱯᱟᱭ ᱞᱮ ᱮᱱᱮᱡ ᱟᱠᱟᱱᱟ